ᱦᱮᱸ ᱦᱮᱞᱳ ᱦᱮᱸ ᱦᱮᱸ ᱪᱮᱫ ᱠᱷᱚᱵᱚᱨ ᱢᱟ ᱢᱮᱱ ᱢᱮ ᱦᱳᱭ ᱚᱱᱟ ᱥᱩᱨ ᱨᱮᱜᱮ ᱢᱮᱱᱟᱜᱼᱟ ᱟᱨ ᱪᱮᱫ ᱠᱷᱚᱵᱚᱨ ᱟᱢ ᱠᱤᱪᱷᱩ ᱠᱷᱚᱵᱚᱨ ᱛᱟᱦᱮᱸ ᱞᱮᱱᱟ ᱪᱮᱫ ᱢᱮᱱᱢᱮ ᱟᱪᱪᱷᱟ ᱟᱪᱪᱷᱟ ᱠᱳᱱᱳ ᱚᱱᱠᱟᱱᱟᱜ ᱱᱤᱛᱚᱜ ᱮᱢ ᱦᱤᱡᱩᱜ ᱠᱟᱱᱟ ᱠᱤ ᱚᱸᱰᱮ ᱦᱮᱸ ᱱᱚᱸᱰᱮ ᱢᱟ ᱱᱚᱣᱟ ᱥᱩᱨ ᱨᱮᱜᱮ ᱤᱭᱩᱱᱤᱵᱷᱟᱨᱥᱤᱴᱤ ᱥᱩᱨ ᱨᱮᱜᱮ ᱛᱤᱧ ᱛᱚ ᱫᱚᱠᱟᱱ ᱫᱚ ᱛᱟᱦᱞᱮ ᱟᱭᱢᱟ ᱞᱮᱠᱟᱱ ᱯᱟᱹᱴᱷᱩᱣᱟᱹ ᱠᱚᱜᱮ ᱢᱮᱱᱟᱜ ᱠᱚᱣᱟ ᱢᱟᱱᱮ ᱥᱮᱛᱟᱜ ᱟᱠᱟᱱ ᱥᱮᱠᱚ ᱦᱤᱡᱩᱜ ᱜᱮᱭᱟ ᱪᱟ ᱧᱩ ᱫᱚ ᱱᱚᱸᱰᱮ ᱟᱨ ᱱᱩᱠᱩ ᱚᱸᱰᱮᱱ ᱠᱚ ᱡᱟᱦᱟᱸᱭ ᱤᱭᱩᱱᱤᱵᱷᱟᱨᱥᱤᱴᱤ ᱨᱮᱱ ᱜᱚᱝᱠᱮ ᱠᱚᱦᱚᱸ ᱢᱮᱱᱟᱜ ᱠᱚᱣᱟ ᱩᱱᱠᱩ ᱠᱚᱦᱚᱸ ᱤᱧ ᱴᱷᱮᱱ ᱠᱷᱚᱱᱜᱮ ᱪᱟ ᱫᱚ ᱤᱭᱟᱹ ᱠᱚ ᱚᱰᱟᱨ ᱠᱚ ᱮᱢᱟ ᱛᱟᱦᱞᱮ ᱩᱱᱠᱩ ᱠᱚᱦᱚᱸ ᱱᱚᱸᱰᱮ ᱠᱷᱚᱱᱜᱤᱧ ᱪᱟᱧ ᱵᱮᱱᱟᱣ ᱠᱚᱜᱮᱭᱟ ᱡᱮᱢᱚᱱ ᱟᱹᱰᱤ ᱨᱚᱠᱚᱢᱟᱜ ᱪᱟ ᱱᱚᱸᱰᱮ ᱫᱚᱧ ᱵᱮᱱᱟᱣ ᱜᱮᱭᱟ ᱡᱮᱞᱮᱠᱟ ᱢᱮᱱᱟᱜᱼᱟ ᱡᱮᱢᱚᱱ ᱤᱧᱟᱹᱜ ᱱᱚᱣᱟ ᱛᱚᱣᱟ ᱨᱮᱱᱟᱜ ᱪᱟ ᱱᱚᱣᱟ ᱮᱢᱱᱤ ᱜᱟᱹᱭ ᱛᱚᱣᱟ ᱨᱮᱱᱟᱜ ᱪᱟ ᱦᱚᱸ ᱧᱟᱢᱚᱜ ᱜᱮᱭᱟ ᱯᱮᱠᱮᱴ ᱛᱚᱣᱟ ᱨᱮᱱᱟᱜ ᱪᱟ ᱦᱚᱸ ᱧᱟᱢᱚᱜ ᱜᱮᱭᱟ ᱛᱟᱨᱯᱚᱨᱮ ᱟᱨ ᱱᱚᱣᱟ ᱥᱟᱶ ᱥᱟᱶᱛᱮ ᱱᱚᱣᱟ ᱞᱤᱠᱟᱨ ᱪᱟ ᱦᱚᱸ ᱧᱟᱢᱚᱜ ᱜᱮᱭᱟ ᱡᱟᱦᱟᱸ ᱵᱚᱱ ᱢᱮᱛᱟᱜ ᱠᱟᱱᱟ ᱨᱚ ᱪᱟ ᱚᱱᱟ ᱦᱚᱸ ᱱᱚᱸᱰᱮ ᱫᱚ ᱧᱟᱢᱚᱜ ᱜᱮᱭᱟ ᱟᱨ ᱱᱚᱸᱰᱮ ᱫᱚ ᱢᱟᱱᱮ ᱡᱷᱚᱛᱚ ᱞᱮᱠᱟᱱᱟᱜ ᱪᱟ ᱜᱮ ᱯᱩᱨᱟᱹ ᱢᱟᱱᱮ ᱟᱨ ᱵᱷᱟᱹᱜᱤ ᱜᱮ ᱛᱮᱭᱟᱨᱚᱜᱼᱟ ᱟᱢ ᱚᱠᱟ ᱞᱮᱠᱟᱱᱟᱜ ᱪᱟ ᱧᱩ ᱵᱩᱡᱷᱟᱹᱣᱮᱫ ᱢᱮᱭᱟ ᱟᱢ ᱚᱱᱠᱟ ᱞᱮᱠᱟ ᱜᱮ ᱤᱧ ᱱᱚᱸᱰᱮ ᱪᱟᱧ ᱵᱮᱱᱟᱣ ᱫᱟᱲᱮᱭᱟᱢᱟ ᱫᱟᱢ ᱫᱚ ᱢᱟᱱᱮ ᱱᱚᱣᱟ ᱨᱚ ᱪᱟ ᱨᱮᱱᱟᱜ ᱫᱟᱢ ᱫᱚ ᱠᱟᱹᱡᱼᱠᱟᱹᱡ ᱠᱚᱢ ᱧᱚᱜ ᱜᱮᱭᱟ ᱟᱨ ᱡᱟᱦᱟᱸ ᱱᱚᱣᱟ ᱛᱚᱣᱟ ᱪᱟ ᱨᱮᱱᱟᱜ ᱚᱱᱟ ᱨᱮᱱᱟᱜ ᱫᱚ ᱠᱟᱹᱡ ᱠᱟᱹᱴᱤᱡ ᱪᱩᱞᱩᱝ ᱢᱟᱱᱮ ᱚᱱᱟ ᱠᱷᱚᱱ ᱫᱚ ᱠᱟᱹᱡ ᱵᱟᱹᱲᱛᱤ ᱦᱟᱛᱟᱜᱼᱟ ᱦᱳᱭ ᱦᱳᱭ ᱟᱨ ᱡᱷᱚᱛᱚ ᱯᱟᱹᱴᱷᱩᱣᱟᱹ ᱟᱫᱚ ᱧᱮᱞ ᱡᱮ ᱡᱚᱛᱚ ᱯᱟᱹᱴᱷᱩᱣᱟᱹ ᱫᱚ ᱡᱷᱚᱛᱚ ᱥᱚᱢᱚᱭ ᱫᱚ ᱦᱟᱸᱜ ᱯᱟᱹᱴᱷᱩᱣᱟᱹ ᱠᱚᱴᱷᱮᱱ ᱦᱚᱸ ᱠᱟᱹᱣᱰᱤ ᱠᱚᱫᱚ ᱵᱟᱝ ᱛᱟᱦᱮᱱ ᱜᱮᱭᱟ ᱛᱟᱦᱞᱮ ᱡᱟᱦᱟᱸᱭ ᱠᱚᱣᱟᱜ ᱛᱟᱦᱮᱱᱟ ᱩᱱᱠᱩ ᱠᱚᱫᱚ ᱮᱢ ᱦᱚᱴᱚ ᱟᱹᱧ ᱜᱮᱭᱟ ᱟᱨ ᱵᱟᱝᱠᱷᱟᱱ ᱫᱚ ᱤᱧᱟᱹᱜ ᱢᱟᱱᱮ ᱩᱱᱠᱩ ᱞᱟᱹᱜᱤᱫ ᱛᱮ ᱢᱟᱱᱮ ᱠᱷᱟᱛᱟ ᱢᱮᱱᱟᱜ ᱛᱤᱧᱟᱹ ᱚᱱᱟ ᱠᱷᱟᱛᱟ ᱨᱮᱜᱮ ᱩᱱᱠᱩ ᱟᱠᱚᱣᱟᱜ ᱡᱟᱦᱟᱸ ᱛᱤᱱᱟᱹᱜ ᱚᱸᱰᱮ ᱠᱚ ᱧᱩᱭᱮᱫᱟ ᱠᱚ ᱥᱮᱠᱚ ᱤᱭᱟᱹᱭᱮᱫᱼᱟ ᱟᱨ ᱚᱸᱰᱮ ᱜᱤᱧ ᱚᱞ ᱫᱚᱦᱚ ᱠᱟᱛᱟ ᱠᱚᱣᱟ ᱟᱪᱪᱷᱟ ᱟᱪᱪᱷᱟ ᱚ ᱟᱨ ᱟᱪᱪᱷᱟ ᱟᱪᱪᱷᱟ ᱦᱮᱸ ᱚᱱᱟ ᱠᱚᱥᱚᱵᱽ ᱫᱚ ᱚᱥᱩᱵᱤᱫᱷᱟ ᱵᱟᱹᱱᱩᱜᱼᱟ ᱟᱢ ᱦᱤᱡᱩᱜ ᱢᱮᱥᱮ ᱢᱟᱲᱟᱝ ᱦᱮᱸ ᱥᱮ ᱟᱪᱪᱷᱟ ᱟᱪᱪᱷᱟ ᱴᱷᱤᱠ ᱜᱮᱭᱟ ᱪᱟᱯ ᱵᱟᱹᱱᱩᱜᱼᱟ ᱟᱢ ᱛᱮᱦᱤᱧ ᱠᱷᱟᱱ ᱛᱮᱦᱤᱧ ᱦᱚᱢ ᱦᱮᱡ ᱫᱟᱲᱮᱭᱟᱜᱼᱟ ᱟᱪᱪᱷᱟ ᱟᱪᱪᱷᱟ ᱪᱷᱟ ᱚ ᱴᱷᱤᱠ ᱜᱮᱭᱟ ᱚᱥᱩᱵᱤᱫᱷᱟ ᱵᱟᱹᱱᱩᱜᱼᱟ ᱱᱚᱸᱰᱮ ᱫᱚ ᱯᱩᱨᱟᱹ ᱥᱮᱛᱟᱜ ᱥᱮᱛᱟᱜ ᱦᱚᱸ ᱠᱷᱩᱞᱟᱹᱣ ᱛᱟᱦᱮᱱᱟ ᱟᱨ ᱛᱟᱨᱟᱥᱤᱧ ᱦᱚᱸ ᱠᱷᱩᱞᱟᱹᱣ ᱛᱟᱦᱮᱱᱟ ᱦᱮᱸ ᱥᱮ ᱢᱟᱱᱮ ᱮᱱᱤ ᱴᱟᱭᱤᱢ ᱢᱟᱱᱮ ᱥᱚᱵᱽ ᱥᱚᱢᱚᱭ ᱜᱮ ᱦᱮᱸ ᱥᱮ ᱟᱨ ᱡᱟᱦᱟᱸ ᱛᱤ ᱨᱮᱜᱮᱢ ᱢᱚᱱᱮᱭᱟ ᱩᱱᱨᱮᱜᱮ ᱢᱟᱱᱮ ᱱᱚᱸᱰᱮ ᱫᱚ ᱢᱟᱱᱮ ᱪᱚᱵᱽᱵᱤᱥ ᱪᱚᱵᱽᱵᱤᱥ ᱜᱷᱚᱱᱴᱟ ᱜᱮ ᱯᱩᱨᱟᱹᱯᱩᱨᱤ ᱯᱩᱨᱟᱹ ᱯᱚᱨᱤᱥᱮᱵᱟᱢ ᱧᱟᱢᱟ ᱦᱮᱸ ᱥᱮ ᱵᱟᱝ ᱦᱮᱸ ᱦᱮᱸ ᱴᱷᱤᱠ ᱜᱮᱭᱟ ᱛᱟᱦᱞᱮ ᱢᱟ ᱦᱮᱸ ᱦᱮᱸ ᱴᱷᱤᱠ ᱜᱮᱭᱟ ᱛᱟᱦᱞᱮ ᱢᱟ